ᱦᱚᱞᱟ ᱢᱟᱦᱫᱮᱨ ᱯᱚᱨᱚᱵᱽ ᱟᱢᱵᱟᱵᱚᱛᱤ ᱯᱟᱨᱚᱢᱮᱱᱟ ᱟᱫᱚ ᱪᱮᱫ ᱠᱚ ᱞᱟᱹᱭᱟ ᱦᱚᱞᱚᱝ ᱠᱚᱞᱮ ᱦᱩᱲᱩᱝ ᱠᱮᱫᱼᱟ ᱟᱨ ᱯᱚᱨᱚᱵᱽ ᱥᱮᱴᱮᱨᱮᱱ ᱫᱚ ᱟᱫᱚ ᱟᱨ ᱵᱩᱨᱩ ᱠᱷᱚᱱ ᱟᱹᱜᱩ ᱠᱟᱛᱮᱫ ᱥᱟᱠᱟᱢ ᱠᱚᱞᱮ ᱟᱹᱜᱩ ᱞᱮᱫᱼᱟ ᱟᱨ ᱯᱷᱩᱲᱩᱜ ᱯᱟᱛᱲᱟᱞᱮ ᱵᱮᱱᱟᱣ ᱠᱮᱫᱼᱟ ᱟᱨ ᱩᱢᱼᱱᱟᱲᱠᱟ ᱠᱟᱛᱮᱫ ᱦᱟᱺᱰᱤ ᱞᱮ ᱫᱚᱦᱚ ᱠᱮᱫᱟ ᱯᱚᱨᱚᱵᱽ ᱞᱟᱹᱜᱤᱫ ᱤᱱᱟᱹ ᱯᱚᱨᱮ ᱯᱷᱩᱲᱩᱜ ᱯᱟᱛᱲᱟ ᱵᱮᱱᱟᱣᱼᱵᱮᱱᱟᱣᱛᱮ ᱯᱚᱨᱚᱵᱽ ᱠᱚ ᱥᱮᱴᱮᱨ ᱩᱛᱟᱹᱨᱮᱱᱟ ᱜᱮᱡᱼᱜᱩᱨᱤᱡ ᱠᱮᱫᱼᱟ ᱞᱮ ᱟᱨ ᱤᱱᱟᱹ ᱯᱚᱨᱮ ᱩᱢᱼᱱᱟᱲᱠᱟ ᱦᱮᱡ ᱠᱟᱛᱮᱫ ᱟᱨ ᱟᱹᱭᱩᱵ ᱵᱮᱲᱟ ᱫᱚ ᱦᱚᱞᱚᱝ ᱦᱩᱲᱩᱝ ᱠᱟᱛᱮᱫ ᱟᱨ ᱯᱤᱴᱷᱟᱹ ᱠᱚᱞᱮ ᱵᱮᱱᱟᱣ ᱠᱮᱫᱼᱟ ᱡᱤᱞᱠᱚ ᱟᱹᱜᱩ ᱵᱟᱲᱟ ᱠᱟᱛᱮᱫ ᱟᱨ ᱤᱱᱟᱹ ᱯᱚᱨᱮ ᱛᱮᱫᱚ ᱟᱹᱭᱩᱵ ᱵᱮᱲᱟ ᱫᱚ ᱯᱮᱲᱟ ᱠᱚᱠᱚ ᱦᱮᱡᱮᱱᱟ ᱟᱨ ᱚᱱᱟ ᱡᱤᱞ ᱯᱤᱴᱷᱟᱹ ᱤᱥᱤᱱ ᱵᱟᱲᱟ ᱠᱟᱛᱮᱫ ᱯᱮᱲᱟ ᱠᱚᱫᱚ ᱟᱨ ᱡᱚᱛᱚ ᱦᱚᱲᱤᱧ ᱮᱢᱟ ᱟᱠᱟᱫ ᱠᱚᱣᱟ ᱟᱫᱚ ᱯᱤᱴᱷᱟᱹ ᱠᱚ ᱡᱚᱢ ᱵᱟᱲᱟ ᱠᱟᱛᱮᱫ ᱯᱮᱲᱟ ᱠᱚᱠᱚ ᱞᱟᱹᱭ ᱠᱮᱫᱼᱟ ᱪᱮᱫᱠᱚᱢ ᱢᱮᱥᱟ ᱟᱠᱟᱫᱛᱮ ᱯᱤᱴᱷᱟᱹ ᱠᱚᱢᱟ ᱟᱹᱰᱤ ᱪᱮᱦᱨᱟᱢ ᱥᱤᱵᱤᱞ ᱦᱚᱪᱚ ᱟᱠᱟᱫᱟ ᱟᱫᱚ ᱥᱟᱥᱟᱝ ᱵᱩᱞᱩᱝ ᱠᱚᱧ ᱞᱟᱜᱟᱣ ᱟᱠᱟᱫᱟ ᱢᱟᱹᱨᱤᱪ ᱢᱚᱥᱞᱟ ᱚᱱᱟᱠᱚ ᱡᱚᱛᱚᱣᱟᱜ ᱡᱤᱨᱟᱹ ᱫᱷᱩᱱᱤᱭᱟᱹ ᱨᱤᱫ ᱠᱟᱛᱮᱫ ᱥᱟᱥᱟᱝ ᱵᱮᱱᱟᱣ ᱜᱩᱰᱟᱹ ᱠᱟᱛᱮᱫ ᱟᱨ ᱡᱤᱞᱨᱮ ᱢᱮᱥᱟ ᱠᱟᱛᱮᱫ ᱟᱨ ᱦᱚᱞᱚᱝ ᱠᱚ ᱢᱮᱥᱟ ᱠᱟᱛᱮᱫ ᱵᱩᱞᱩᱝ ᱠᱚ ᱢᱮᱥᱟ ᱠᱟᱛᱮᱫ ᱟᱨᱤᱧ ᱯᱤᱴᱷᱟᱹ ᱠᱮᱫᱼᱟ ᱤᱱᱟᱹ ᱯᱚᱨᱮ ᱯᱤᱴᱷᱟᱹ ᱤᱥᱤᱱ ᱠᱟᱛᱮᱫ ᱯᱤᱴᱷᱟᱹᱧ ᱮᱢᱟᱫ ᱠᱚᱣᱟ ᱤᱱᱟᱹ ᱯᱚᱨᱮ ᱦᱟᱺᱰᱤ ᱠᱚᱨᱮ ᱫᱟᱜ ᱫᱩᱞ ᱠᱟᱛᱮᱫ ᱦᱟᱺᱰᱤ ᱠᱚ ᱯᱷᱩᱲᱩᱜ ᱠᱚ ᱵᱮᱱᱟᱣ ᱠᱟᱛᱮᱫ ᱦᱟᱺᱰᱤ ᱯᱚᱨᱚᱵᱽ ᱨᱮ ᱵᱚᱸᱜᱟ ᱠᱮᱫᱼᱟ ᱞᱮ ᱵᱚᱸᱜᱟ ᱠᱟᱛᱮᱫ ᱞᱮᱴᱚ ᱠᱚᱧ ᱤᱥᱤᱱ ᱠᱮᱫᱟ ᱞᱮᱴᱚ ᱠᱚ ᱤᱥᱤᱱ ᱠᱟᱛᱮᱫ ᱟᱨ ᱦᱟᱺᱰᱤ ᱠᱚ ᱮᱢ ᱠᱟᱛᱮᱫ ᱟᱨ ᱞᱮᱴᱚ ᱠᱚᱦᱚᱧ ᱮᱢᱟᱫ ᱠᱚᱣᱟ ᱞᱮᱴᱚ ᱠᱚᱦᱚᱸ ᱚᱱᱠᱟ ᱜᱮᱠᱚ ᱠᱩᱥᱤᱭᱟᱜᱱᱟ ᱟᱹᱰᱤ ᱪᱮᱦᱨᱟ ᱞᱮᱴᱚ ᱦᱚᱢ ᱤᱥᱤᱱ ᱠᱮᱫᱼᱟ ᱪᱮᱫᱠᱚᱢ ᱞᱟᱜᱟᱣᱟᱜᱱᱟ ᱱᱚᱝᱠᱟ ᱢᱟ ᱟᱞᱮ ᱵᱟᱞᱮ ᱥᱤᱵᱤᱞ ᱦᱚᱪᱚ ᱫᱟᱲᱮᱭᱟᱜᱼᱟ ᱟᱫᱚᱧ ᱞᱟᱹᱭᱮᱫᱼᱟ ᱩᱛᱩ ᱫᱚ ᱥᱩᱱᱩᱢ ᱠᱚ ᱥᱟᱥᱟᱝ ᱠᱚ ᱢᱚᱥᱞᱟ ᱠᱚ ᱮᱢ ᱠᱟᱛᱮᱫ ᱵᱷᱟᱡᱟ ᱠᱟᱛᱮᱫ ᱤᱱᱟᱹ ᱯᱚᱨᱮ ᱦᱮᱰᱮᱡ ᱨᱟᱠᱟᱵ ᱠᱟᱛᱮᱫ ᱦᱚᱞᱚᱝ ᱠᱚ ᱮᱢ ᱠᱟᱛᱮᱫ ᱞᱮᱴᱚᱧ ᱤᱥᱤᱱ ᱠᱮᱫᱼᱟ ᱚᱱᱟ ᱛᱮᱜᱮ ᱟᱹᱰᱤ ᱪᱮᱦᱨᱟᱧ ᱥᱤᱵᱤᱞ ᱦᱚᱪᱚ ᱟᱠᱟᱫᱼᱟ ᱟᱯᱮᱦᱚᱸ ᱮᱱᱠᱷᱟᱱ ᱛᱚᱵᱮᱨᱮ ᱥᱮ ᱠᱩᱥᱤᱯᱮ ᱵᱩᱡᱷᱟᱹᱣᱟ ᱡᱮ ᱟᱹᱰᱤ ᱥᱤᱵᱤᱞᱮ ᱵᱮᱱᱟᱣ ᱟᱠᱟᱫᱼᱟ